ᱱᱟᱦᱟᱜ ᱞᱟᱜᱟᱱ ᱠᱟᱹᱨᱤ ᱪᱮᱬᱮ ᱠᱚ ᱪᱮᱛᱟᱱᱨᱮ ᱟᱹᱰᱤ ᱞᱮᱠᱟᱱ ᱵᱟᱹᱲᱤᱡ ᱚᱨᱥᱚᱝ ᱦᱩᱭᱩᱜ ᱠᱟᱱᱟ ᱪᱤᱠᱟᱹᱛᱮ ᱥᱮᱫᱟᱭ ᱫᱚ ᱟᱹᱰᱤ ᱞᱮᱠᱟᱱ ᱪᱮᱬᱮ ᱪᱤᱯᱨᱩᱡ ᱠᱚ ᱛᱟᱦᱮᱸ ᱠᱟᱱᱟ ᱱᱚᱝᱠᱟ ᱥᱮ ᱟᱹᱞᱤᱧ ᱧᱮᱞ ᱵᱷᱤᱛᱨᱤ ᱨᱮ ᱠᱚᱸᱜ ᱠᱤᱥᱱᱤ ᱜᱷᱮᱣᱲᱟ ᱰᱷᱮᱝᱠᱟ ᱨᱤᱪᱤ ᱠᱳᱭᱮᱞ ᱠᱟᱺᱦᱩ ᱱᱚᱝᱠᱟ ᱜᱮ ᱟᱹᱰᱤ ᱞᱮᱠᱟᱱ ᱪᱮᱬᱮᱠᱚ ᱛᱟᱦᱮᱸ ᱠᱟᱱᱟ ᱤᱠᱷᱟᱹᱱ ᱱᱤᱛᱳᱜ ᱫᱤᱥᱚᱢ ᱨᱮ ᱟᱹᱰᱤ ᱞᱮᱠᱟᱱ ᱠᱟᱹᱨᱠᱷᱟᱱᱟ ᱟᱨ ᱵᱤᱡᱽᱞᱤ ᱛᱟᱨ ᱜᱚᱴᱟ

ᱥᱟᱱᱟᱣ ᱮᱫᱟ ᱥᱟᱶᱛᱮ ᱟᱹᱰᱤ ᱩᱥᱩᱞ ᱩᱥᱩᱞ ᱴᱟᱣᱟᱨ ᱦᱚᱸᱠᱚ ᱵᱮᱱᱟᱣ ᱮᱫᱟ ᱱᱚᱣᱟ ᱠᱚ ᱤᱫᱤᱛᱮ ᱱᱩᱠᱩ ᱡᱟᱦᱟᱸ ᱛᱤᱱᱟᱹᱜ ᱜᱮ ᱪᱮᱬᱮ ᱞᱤᱧ ᱞᱟᱹᱭ ᱠᱮᱫ ᱠᱚᱣᱟ ᱟᱨ ᱦᱚᱸ ᱚᱱᱠᱟ ᱜᱮ ᱡᱟᱦᱟᱸ ᱢᱮᱱᱟᱜ ᱠᱚᱣᱟ ᱫᱤᱥᱚᱢ ᱫᱤᱥᱚᱢ ᱨᱮ ᱩᱱᱠᱩ ᱪᱮᱬᱮ ᱪᱮᱛᱟᱱᱨᱮ ᱱᱚᱣᱟ ᱤᱫᱤ ᱠᱟᱛᱮᱫ ᱟᱹᱰᱤ ᱜᱟᱱᱜᱮ ᱵᱟᱹᱲᱤᱡ ᱚᱨᱥᱚᱝ ᱯᱟᱲᱟᱜ ᱠᱟᱱᱟ ᱚᱱᱟᱛᱮ ᱩᱱᱠᱩᱣᱟᱜ ᱵᱚᱝᱥᱚ ᱵᱤᱥᱛᱟᱨ ᱦᱚᱸ ᱵᱟᱭ ᱦᱩᱭ ᱫᱟᱲᱮᱭᱟᱜ ᱠᱟᱱᱟ ᱵᱟᱝᱢᱟ ᱠᱚᱢ ᱦᱩᱭᱩᱜ ᱠᱟᱱᱟ